ᱦᱮᱞᱳ ᱚᱠᱚᱭᱮᱢ ᱢᱮᱱᱮᱫᱟ ᱨᱟᱹᱱᱤᱯᱩᱨ ᱠᱷᱚᱱ ᱦᱮᱸ ᱢᱟ ᱞᱟᱹᱭᱢᱮ ᱦᱮᱸ ᱦᱮᱸ ᱟᱠᱷᱟᱨᱤᱧᱮᱫ ᱜᱮᱭᱟᱹᱧ ᱚ ᱡᱤᱞ ᱫᱚ ᱦᱩᱭᱩᱜ ᱠᱟᱱᱟ ᱥᱩᱠᱨᱤ ᱡᱤᱞ ᱢᱮᱱᱟᱜᱼᱟ ᱢᱮᱨᱚᱢ ᱡᱤᱞ ᱯᱳᱞᱴᱨᱤ ᱟᱨ ᱫᱮᱥᱤ ᱦᱚᱸ ᱢᱮᱱᱟᱜ ᱠᱚᱜᱮᱭᱟ ᱚᱻ ᱢᱮᱨᱚᱢ ᱡᱤᱞ ᱢᱟᱛᱚ ᱱᱤᱛᱚᱝ ᱫᱚ ᱪᱟᱞᱟᱜ ᱠᱟᱱᱟ ᱚᱱᱠᱟ ᱥᱟᱲᱮ ᱥᱟᱛᱥᱚ ᱴᱟᱠᱟ ᱠᱤᱞᱳ ᱟᱫᱚ ᱚᱠᱟ ᱠᱚᱛᱮ ᱚᱠᱟ ᱫᱤᱱ ᱠᱚᱛᱮ ᱞᱟᱜᱟᱣ ᱟᱢ ᱠᱟᱱᱟ ᱚ ᱟᱪᱪᱷᱟ ᱢᱟ ᱵᱟᱹᱠᱤ ᱠᱚᱫᱚ ᱢᱟ ᱵᱟᱹᱧ ᱮᱢ ᱵᱟᱲᱟᱭᱟ ᱮᱱᱠᱷᱟᱱ ᱮᱢᱫᱩᱧ ᱮᱢᱚᱜ ᱜᱮᱭᱟ ᱟᱫᱚ ᱠᱤᱪᱷᱩ ᱜᱟᱱᱫ ᱮᱱᱦᱚᱸ ᱞᱟᱜᱟᱜ ᱜᱮᱭᱟ ᱮᱱᱛᱮᱫ ᱦᱟᱹᱠᱩ ᱠᱚᱦᱚᱸ ᱢᱮᱱᱟᱜ ᱠᱚᱜᱮᱭᱟ ᱨᱩᱭ ᱠᱟᱛᱞᱟ ᱵᱤᱠᱮᱹᱴ ᱯᱩᱴᱷᱤ ᱮᱢᱟᱱ ᱠᱚᱦᱚᱸ ᱞᱟᱹᱴᱩ ᱠᱟᱹᱴᱤᱡ ᱡᱚᱛᱚ ᱜᱮ ᱢᱟᱹᱜᱽᱨᱤ ᱠᱚᱦᱚᱸ ᱩᱱᱠᱩ ᱦᱚᱸ ᱚᱱᱠᱟ ᱜᱮ ᱫᱟᱢ ᱦᱤᱥᱟᱹᱵᱽ ᱨᱮ ᱦᱟᱹᱠᱩ ᱦᱤᱥᱟᱹᱵᱽ ᱨᱮ ᱪᱮᱫ ᱞᱮᱠᱟᱱ ᱠᱚᱢ ᱦᱟᱛᱟᱣ ᱠᱚᱣᱟ ᱚᱻ ᱛᱤᱱᱟᱹᱜ ᱜᱟᱱ ᱞᱮᱠᱟ ᱞᱟᱜᱟᱣ ᱟᱢᱟ ᱦᱟᱹᱠᱩ ᱫᱚ

ᱟᱪᱪᱷᱟ ᱴᱷᱤᱠ ᱜᱮᱭᱟ ᱦᱮᱸ ᱴᱷᱤᱠ ᱜᱮᱭᱟ ᱟᱪᱪᱷᱟ ᱟᱪᱪᱷᱟ ᱦᱤᱡᱩᱜᱚᱜᱼᱟᱢ ᱠᱤᱪᱷᱩ ᱜᱟᱱ ᱫᱚ ᱴᱟᱠᱟ ᱯᱚᱭᱥᱟᱢ ᱟᱹᱜᱩ ᱛᱚᱨᱟᱭᱟ

ᱟᱪᱪᱷᱟ ᱦᱮᱸ ᱦᱮᱸ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱦᱮᱸ ᱢᱟ ᱛᱚᱵᱮ